ᱦᱮᱞᱳ ᱤᱧ ᱡᱚᱵᱵᱚᱞᱯᱩᱨ ᱠᱷᱚᱱᱟᱜ ᱥᱚᱵᱵᱚᱥᱚᱪᱤ ᱢᱩᱨᱢᱩᱧ ᱢᱮᱱᱫᱟ ᱞᱟᱹᱭᱫᱟᱹᱧ ᱟᱢᱠᱤ ᱨᱮᱢᱵᱳ ᱨᱮᱥᱴᱩᱨᱮᱱᱴ ᱠᱷᱚᱱᱮᱢ ᱢᱮᱱᱫᱟ ᱢᱮᱱᱮᱫ ᱛᱟᱦᱮᱱᱤᱧ ᱢᱚᱬᱮ ᱜᱚᱴᱟᱝ ᱯᱷᱤᱡᱽᱡᱟᱧ ᱚᱰᱟᱨ ᱞᱮᱫᱟ ᱚᱱᱟ ᱨᱮᱱᱟᱜ ᱰᱮᱴ ᱦᱮᱸ ᱢᱚᱬᱮ ᱜᱚᱴᱟᱝ ᱯᱷᱤᱡᱽᱡᱟ ᱚᱰᱟᱨ ᱞᱮᱫᱟ ᱠᱤᱱᱛᱩ ᱚᱱᱟ ᱨᱮᱱᱟᱜ ᱠᱟᱹᱣᱰᱤ ᱦᱚᱸᱧ ᱮᱢ ᱞᱮᱫᱟ ᱠᱤᱱᱛᱩ ᱚᱱᱟ ᱨᱮᱱᱟᱜ ᱰᱮᱞᱤᱵᱷᱟ ᱨᱤ ᱰᱮᱴ ᱯᱟᱨᱚᱢ ᱠᱟᱛᱮ ᱦᱚᱸ ᱱᱤᱛᱳᱜ ᱯᱨᱚᱡᱚᱱᱛᱚ ᱤᱧ ᱴᱷᱮᱱ ᱟᱹᱣᱨᱤ ᱥᱮᱴᱮᱨᱚᱜᱼᱟ ᱢᱮᱱᱫᱟᱹᱧ ᱚᱱᱟ ᱚᱰᱟᱨ ᱠᱤ ᱠᱮᱱᱥᱮᱞ ᱠᱟᱱ ᱛᱤᱧᱟᱹ ᱚᱸᱻ ᱛᱟᱦᱚᱞᱮ ᱢᱮᱱᱮᱫ ᱛᱟᱦᱮᱱ ᱡᱮ ᱚᱱᱟ ᱚᱰᱟᱨ ᱡᱩᱫᱤ ᱠᱮᱱᱥᱮᱞ ᱫᱟᱲᱮᱭᱟᱛᱤᱧ ᱯᱮ ᱫᱟᱭᱟ ᱠᱟᱛᱮ ᱠᱮᱱᱥᱮᱞ ᱠᱟᱹᱛᱤᱧ ᱯᱮ ᱟᱨ ᱡᱟᱦᱟᱸ ᱢᱚᱬᱮ ᱥᱟᱭ ᱴᱟᱠᱟᱧ ᱮᱢ ᱞᱮᱫᱟ ᱚᱱᱟ ᱵᱟᱵᱚᱫ ᱚᱱᱟ ᱡᱩᱫᱤ ᱫᱟᱭᱟ ᱠᱟᱛᱮ ᱯᱮ ᱨᱩᱣᱟᱹᱲ ᱫᱟᱲᱮᱭᱟᱛᱤᱧᱟ ᱟᱹᱰᱤᱜᱮ ᱵᱩᱜᱤ ᱠᱚᱜᱼᱟ ᱦᱳᱭ ᱴᱷᱤᱠ ᱦᱳᱭ